ᱟᱹᱞᱤᱧ ᱵᱩᱨᱩ ᱥᱟᱸᱜᱷᱟᱨ ᱠᱷᱟᱹᱛᱤᱨ ᱵᱟᱝᱠᱟ ᱵᱩᱨᱩᱞᱮ ᱪᱟᱞᱟᱣ ᱞᱮᱱᱟ ᱚᱱᱟ ᱫᱚ ᱩᱲᱤᱥᱥᱟ ᱨᱮᱱᱟᱜ ᱡᱷᱚᱨᱟᱰᱤ ᱢᱚᱭᱩᱨᱵᱷᱟᱹᱧ ᱰᱤᱥᱴᱤᱠ ᱨᱮᱭᱟᱜ ᱡᱷᱚᱨᱟᱰᱤ ᱨᱮ ᱢᱮᱱᱟᱜᱼᱟ ᱚᱱᱟ ᱥᱩᱨ ᱨᱮ ᱢᱤᱫᱴᱤᱡ ᱵᱩᱨᱩ ᱢᱮᱱᱟᱜᱼᱟ ᱵᱟᱝᱠᱟ ᱵᱩᱨᱩ ᱠᱚ ᱢᱮᱛᱟᱜᱼᱟ ᱚᱱᱟ ᱵᱩᱨᱩ ᱫᱚ ᱟᱹᱰᱤ ᱩᱥᱩᱞ ᱵᱩᱨᱩ ᱠᱟᱱᱟ ᱟᱨ ᱚᱱᱟ ᱵᱩᱨᱩ ᱪᱮᱛᱟᱱ ᱨᱮᱫᱚ ᱢᱤᱫᱴᱤᱡ ᱯᱷᱩᱴᱵᱚᱞ ᱠᱚᱲᱤᱭᱟ ᱞᱮᱠᱟ ᱢᱤᱫᱴᱤᱡ ᱪᱟᱹᱴᱟᱹᱱᱤ ᱢᱮᱱᱟᱜᱼᱟ ᱚᱱᱟ ᱪᱟᱹᱴᱟᱹᱱᱤ ᱨᱮ ᱟᱹᱰᱤ ᱞᱮᱠᱟᱱ ᱪᱤᱛᱟᱹᱨ ᱢᱮᱱᱟᱜᱼᱟ ᱥᱟᱫᱚᱢ ᱯᱟᱸᱡᱟ ᱦᱟᱹᱛᱤ ᱯᱟᱸᱡᱟ ᱟᱨ ᱜᱟᱹᱰᱤ ᱯᱟᱸᱡᱟ ᱞᱮᱠᱟᱦᱚᱸ ᱢᱮᱱᱟᱜᱼᱟ ᱥᱟᱜᱟᱲ ᱜᱟᱹᱰᱤ ᱞᱮᱠᱟ ᱯᱟᱸᱡᱟ ᱠᱚᱦᱚᱸ ᱢᱮᱱᱟᱜᱼᱟ ᱟᱫᱚ ᱚᱱᱟ ᱠᱟᱹᱦᱱᱤ ᱫᱚᱠᱚ ᱢᱮᱱᱟ ᱥᱮᱫᱟᱭ ᱥᱚᱛᱚ ᱡᱩᱜᱽ ᱨᱮᱭᱟᱜ ᱠᱟᱛᱷᱟ ᱠᱟᱱᱟ ᱚᱱᱟ ᱪᱟᱹᱴᱟᱹᱱᱤᱨᱮ ᱫᱚᱦᱚ ᱠᱟᱱᱟ ᱛᱟᱠᱚ ᱚᱱᱠᱟᱛᱮ ᱵᱚᱸᱜᱟ ᱵᱩᱨᱩ ᱠᱚ ᱦᱮᱡ ᱥᱮᱱᱚᱜ ᱛᱟᱦᱮᱸᱜ ᱚᱸᱰᱮ ᱩᱱᱟᱹᱜ ᱩᱥᱩᱞ ᱵᱩᱨᱩ ᱠᱟᱱᱟ ᱟᱨ ᱟᱞᱮ ᱛᱟᱲᱟᱢ ᱛᱮᱞᱮ ᱪᱟᱞᱟᱣᱮᱱᱟ ᱜᱮᱞ ᱵᱟᱨ ᱦᱚᱲᱞᱮ ᱪᱟᱞᱟᱣ ᱞᱮᱱ ᱛᱟᱦᱮᱸᱜ ᱠᱚᱲᱟ ᱠᱚ ᱡᱚᱴᱟᱣ ᱠᱟᱛᱮ ᱚᱸᱰᱮ ᱩᱱᱟᱹᱜ ᱨᱟᱹᱥᱠᱟᱹ ᱵᱩᱡᱷᱟᱹᱣᱮᱱᱟ ᱟᱨ ᱚᱸᱰᱮᱱᱟᱜ ᱦᱚᱭ ᱦᱤᱸᱥᱤᱫ ᱦᱚᱸ ᱩᱱᱟᱹᱜ ᱱᱟᱯᱟᱭ ᱵᱩᱡᱷᱟᱹᱣᱮᱱᱟ ᱚᱱᱟᱫᱚ ᱨᱚᱲ ᱛᱮᱦᱚᱸ ᱵᱟᱭ ᱥᱮᱴᱮᱨᱚᱜᱼᱟ ᱟᱨ ᱚᱸᱰᱮ ᱟᱞᱮ ᱵᱚᱸᱜᱟ ᱵᱩᱨᱩ ᱧᱚᱜ ᱠᱮᱫᱟᱞᱮ ᱟᱵᱚᱢᱟ ᱫᱷᱤᱨᱤ ᱫᱟᱨᱮ ᱪᱮᱛᱟᱱ ᱨᱮ ᱯᱟᱹᱛᱤᱭᱟᱹᱣ ᱦᱚᱸ ᱚᱱᱟ ᱤᱫᱤ ᱠᱟᱛᱮ ᱟᱞᱮ ᱚᱱᱟ ᱥᱟᱸᱜᱷᱟᱨ ᱨᱮ ᱪᱟᱞᱟᱣ ᱠᱟᱛᱮ ᱚᱱᱟ ᱵᱩᱨᱩ ᱪᱮᱛᱟᱱ ᱨᱮᱞᱮ ᱵᱚᱸᱜᱟ ᱠᱮᱫᱟ ᱱᱮᱛᱟᱨ ᱦᱚᱸ ᱚᱸᱰᱮ ᱫᱚ ᱯᱨᱚᱛᱮᱠ ᱵᱚᱪᱷᱚᱨ ᱵᱚᱸᱜᱟ ᱵᱩᱨᱩ ᱦᱩᱭᱩᱜ ᱠᱟᱱᱜᱮᱭᱟ ᱟᱨ ᱚᱱᱟ ᱥᱚᱢᱚᱭ ᱨᱮᱫᱚ ᱟᱹᱰᱤᱜᱮ ᱦᱚᱲ ᱠᱚ ᱡᱟᱣᱨᱟᱜ ᱠᱟᱱᱟ ᱟᱨ ᱚᱸᱰᱮᱠ ᱠᱚ ᱵᱚᱸᱜᱟ ᱵᱩᱨᱩᱭᱟ